ᱤᱧ ᱱᱟᱡᱮᱥ ᱦᱳᱴᱮᱞ ᱠᱷᱚᱱ ᱤᱧ ᱢᱮᱱ ᱮᱫᱟ ᱤᱧ ᱡᱟᱦᱟᱸ ᱡᱚᱢᱟᱜ ᱤᱧ ᱳᱰᱟᱨ ᱞᱮᱫᱟ ᱟᱵᱷᱚᱭᱟ ᱠᱷᱟᱨᱟᱯ ᱜᱮ ᱨᱚᱦᱚᱸ ᱤᱧ ᱴᱷᱤᱠ ᱴᱟᱭᱤᱢ ᱨᱮ ᱡᱚᱢᱟᱜ ᱯᱮ ᱟᱹᱜᱩ ᱦᱚᱴᱚ ᱟᱠᱟᱫᱤᱧᱟᱹ ᱚᱱᱟ ᱠᱷᱟᱹᱛᱤᱨ ᱟᱹᱰᱤ ᱟᱹᱰᱤ ᱥᱟᱨᱦᱟᱣ